ᱢᱟᱲᱟᱝ ᱫᱚ ᱟᱵᱚ ᱡᱟᱦᱟᱱᱟᱜ ᱥᱟᱢᱟᱱ ᱦᱟᱛᱟᱣ ᱠᱟᱛᱮᱱ ᱥᱟᱸᱜᱟᱲᱚᱢ ᱨᱮ ᱥᱮᱴᱮᱨ ᱚᱵᱷᱟᱵ ᱛᱟᱦᱮᱸ ᱠᱟᱱᱟ ᱟᱫᱚ ᱱᱤᱛᱚᱜ ᱫᱚ ᱥᱟᱸᱜᱟᱲᱚᱢ ᱨᱮᱱᱟᱜ ᱯᱩᱨᱟᱹ ᱵᱮᱵᱚᱥᱛᱷᱟ ᱢᱮᱱᱟᱜ ᱟᱠᱟᱣᱱᱟ ᱟᱵᱚ ᱱᱤᱛᱚᱜ ᱯᱷᱳᱱ ᱛᱮ ᱡᱟᱦᱟᱸ ᱜᱮᱵᱚ ᱚᱰᱟᱨᱟ ᱛᱩᱨᱟᱹᱫ ᱟᱵᱚᱣᱟᱜ ᱚᱲᱟᱜᱛᱮ ᱠᱚ ᱟᱹᱜᱩ ᱥᱮᱴᱮᱨ ᱠᱟᱜᱼᱟ ᱟᱨ ᱢᱟᱲᱟᱝ ᱫᱚ ᱥᱟᱸᱜᱟᱲᱚᱢ ᱨᱮ ᱥᱮᱴᱮᱨ ᱟᱹᱰᱤ ᱛᱮᱫ ᱜᱮ ᱚᱵᱷᱟᱵ ᱛᱟᱦᱮᱸ ᱠᱟᱱᱛᱮ ᱟᱵᱚ ᱜᱮ ᱪᱟᱞᱟᱣ ᱦᱩᱭᱩᱜᱼᱟ ᱛᱟᱦᱮᱸᱫ ᱟᱫᱚ ᱱᱤᱛᱚᱜ ᱫᱚ ᱡᱟᱦᱟᱱᱟᱜ ᱜᱮ ᱟᱵᱚ ᱥᱟᱢᱟᱱ ᱵᱚᱱ ᱚᱰᱟᱨᱟ ᱡᱮᱢᱚᱱ ᱯᱷᱳᱱ ᱵᱚᱱ ᱚᱰᱟᱨᱟ ᱡᱮ ᱡᱟᱦᱟᱱᱟᱜ ᱜᱟᱹᱰᱤ ᱵᱚ ᱚᱰᱟᱨᱟ ᱡᱟᱦᱟᱱᱜ ᱜᱮᱵᱚ ᱚᱰᱟᱨᱟ ᱟᱵᱚ ᱥᱟᱸᱜᱟᱲᱚᱢ ᱥᱮᱴᱮᱨ ᱫᱟᱲᱮᱭᱟᱜ ᱠᱚ ᱟᱵᱚ ᱚᱲᱟᱜ ᱛᱮ ᱩᱱᱟᱹᱜ ᱥᱩᱵᱤᱫᱟ ᱱᱤᱴᱚᱜ ᱢᱮᱱᱟᱜ ᱟᱠᱟᱫᱟ ᱢᱟᱲᱟᱝ ᱫᱚ ᱱᱚᱣᱟ ᱥᱩᱵᱤᱫᱟ ᱫᱚ ᱵᱟᱭ ᱛᱟᱦᱮᱸ ᱠᱟᱱᱟ ᱥᱟᱸᱜᱟᱲᱚᱢ ᱥᱩᱵᱤᱫᱟ ᱦᱮᱡ ᱮᱱᱛᱮ ᱟᱵᱚ ᱱᱚᱣᱟ ᱵᱷᱟᱨᱚᱛ ᱫᱤᱥᱚᱢ ᱨᱮ ᱚᱲᱟᱜ ᱠᱷᱚᱱ ᱜᱮ ᱡᱟᱦᱟᱸ ᱥᱟᱢᱟᱱ ᱵᱚ ᱚᱰᱟᱨ ᱫᱟᱲᱮᱭᱟᱜᱼᱟ ᱡᱚᱛᱚ ᱠᱤᱪᱷᱩ ᱥᱟᱢᱟᱱ ᱵᱚ ᱚᱰᱟᱨ ᱫᱟᱲᱮᱭᱟᱜᱼᱟ ᱠᱤᱪᱮᱱ ᱥᱟᱢᱟᱱ ᱥᱮ ᱥᱮ ᱡᱟᱦᱟᱱᱟᱜ ᱜᱮ ᱟᱹᱨᱥᱤ ᱰᱮᱠᱪᱤ ᱱᱟᱹᱠᱤᱡ ᱡᱟᱦᱟᱱᱟᱜ ᱜᱮ ᱵᱚ ᱚᱰᱟᱨ ᱫᱟᱲᱮᱭᱟᱜᱼᱟ ᱥᱟᱸᱜᱟᱲᱚᱢ ᱛᱮᱠᱚ ᱥᱮᱴᱮᱨ ᱫᱟᱲᱮᱭᱟᱜᱼᱟ ᱦᱟᱱᱛᱮ ᱱᱟᱛᱮ ᱠᱷᱚᱱ ᱢᱟᱲᱟᱝ ᱛᱟᱦᱮᱱ ᱜᱟᱹᱰᱤ ᱨᱮᱱᱟᱜ ᱯᱟᱨᱴᱥ ᱦᱚᱸ ᱵᱟᱭ ᱧᱟᱢᱚᱜ ᱠᱟᱱᱛᱮ ᱛᱟᱦᱮᱱ ᱪᱟᱞᱟᱜ ᱦᱩᱭᱩᱜ ᱠᱟᱱᱛᱮ ᱛᱟᱦᱮᱱ ᱛᱚ ᱱᱤᱛᱚᱜ ᱫᱚ ᱟᱵᱚ ᱯᱷᱳᱱ ᱛᱮ ᱠᱤ ᱟᱵᱚᱣᱟᱜ ᱞᱮᱚᱴᱚᱯ ᱛᱮ ᱡᱟᱦᱟᱱᱟᱜ ᱛᱮᱜᱮ ᱥᱟᱢᱟᱱ ᱵᱚ ᱚᱰᱟᱨ ᱫᱟᱲᱮᱭᱟᱜᱼᱟ ᱜᱟᱹᱰᱤ ᱨᱮᱱᱟᱜ ᱥᱟᱢᱟᱱ ᱠᱚ ᱟᱨ ᱟᱹᱜᱩ ᱥᱮᱴᱮᱨ ᱠᱟᱜ ᱠᱚ ᱛᱟᱦᱮᱱ ᱥᱟᱸᱜᱟᱲᱚᱢᱛᱮ